ᱤᱧ ᱫᱚ ᱱᱚᱣᱟ ᱡᱩᱢ ᱢᱤᱴᱤᱝ ᱨᱮᱫᱚ ᱢᱟᱲᱟᱝ ᱥᱮᱫ ᱠᱷᱚᱱ ᱜᱮᱧ ᱥᱮᱞᱮᱫ ᱟᱠᱟᱱᱟ ᱟᱨ ᱡᱩᱢ ᱢᱤᱴᱤᱝ ᱨᱮᱧ ᱟᱫᱚ ᱮᱦᱚᱵ ᱫᱚ ᱤᱧ ᱫᱚ ᱵᱟᱹᱧ ᱠᱚᱨᱟᱣ ᱟᱠᱟᱜᱼᱟ ᱡᱟᱦᱟᱸ ᱟᱵᱚ ᱡᱚᱴᱟᱣ ᱠᱚᱜᱮ ᱠᱚ ᱢᱮᱛᱟ ᱫᱤᱧᱟᱹ ᱡᱩᱢ ᱢᱤᱴᱤᱝ ᱵᱚᱱ ᱫᱚᱦᱚᱭᱟ ᱚᱱᱠᱟᱛᱮ ᱡᱚᱴᱟᱣ ᱠᱚ ᱥᱟᱶ ᱛᱟᱦᱮᱸ ᱠᱟᱛᱮ ᱜᱮ ᱡᱩᱢ ᱢᱤᱴᱤᱝ ᱠᱟᱛᱮ ᱵᱷᱤᱰᱤᱭᱳ ᱠᱚᱞ ᱠᱚ ᱫᱤᱭᱮ ᱩᱯᱮᱞ ᱟᱠᱟᱱᱟ ᱟᱨ ᱠᱟᱛᱷᱟᱜ ᱠᱟᱱᱟᱞᱮ ᱟᱨ ᱤᱱᱟᱹ ᱯᱚᱨᱮ ᱩᱱᱠᱩ ᱠᱚ ᱵᱮᱥ ᱵᱮᱥᱟᱜ ᱞᱟᱹᱭᱟ ᱜᱟᱞᱚᱪ ᱟᱠᱚ ᱟᱨ ᱢᱟᱨᱟᱝ ᱢᱟᱨᱟᱝ ᱜᱚᱢᱠᱮ ᱠᱚ ᱥᱟᱶ ᱞᱮ ᱠᱟᱛᱷᱟᱜᱼᱟ ᱟᱠᱚ ᱞᱟᱹᱭ ᱪᱮᱫ ᱟᱞᱮᱭᱟ ᱟᱨ ᱤᱱᱟᱹ ᱯᱚᱨᱮ ᱫᱚ ᱡᱚᱛᱚ ᱚᱱᱟ ᱥᱚᱢᱚᱭ ᱫᱚ ᱥᱚᱢᱚᱭᱞᱮ ᱮᱢᱟ ᱥᱚᱢᱚᱢ ᱮᱢ ᱠᱟᱛᱮ ᱞᱮ ᱠᱟᱛᱷᱟᱜᱼᱟ ᱟᱨ ᱤᱧ ᱫᱚ ᱡᱩᱢ ᱢᱤᱴᱤᱝ ᱤᱧ ᱫᱚ ᱟᱹᱰᱤ ᱨᱟᱹᱥᱠᱟᱹᱧ ᱵᱩᱡᱷᱟᱹᱣ ᱡᱷᱚᱛᱚ ᱦᱚᱲ ᱡᱮ ᱡᱟᱦᱟᱨ ᱠᱟᱛᱷᱟ ᱠᱚ ᱞᱟᱹᱭ ᱥᱚᱫᱚᱨᱟ ᱟᱞᱟᱜ ᱟᱞᱟᱜ ᱟᱞᱟᱜ ᱥᱚᱢᱟᱡᱽ ᱨᱮᱭᱟᱜ ᱠᱟᱛᱷᱟ ᱠᱚ ᱥᱚᱢᱟᱡᱽ ᱨᱮᱭᱟᱜ ᱠᱟᱛᱷᱟ ᱠᱚ ᱡᱚᱛᱚ ᱠᱚ ᱞᱟᱹᱭ ᱥᱚᱫᱚᱨᱟ ᱛᱚᱵᱮ ᱤᱧ ᱫᱚ ᱡᱩᱢ ᱢᱤᱴᱤᱝ ᱫᱚ ᱟᱹᱰᱤ ᱨᱟᱹᱥᱠᱟᱹᱧ ᱵᱩᱡᱷᱟᱹᱣᱟ